ᱦᱮᱸ ᱦᱮᱞᱳ

ᱦᱮᱸ ᱦᱮᱸ ᱦᱮᱸ ᱚᱲᱟᱜ ᱨᱮᱜᱮ ᱢᱤᱱᱟᱹᱧᱟ ᱢᱟᱱᱮ ᱮᱠᱴᱩ ᱵᱟᱦᱨᱮ ᱥᱮᱫ ᱤᱧ ᱦᱮᱡ ᱟᱠᱟᱱᱟ ᱟᱫᱚ ᱪᱮᱫ ᱚᱥᱩᱵᱤᱫᱷᱟ ᱚᱻ ᱤᱧ ᱛᱳ ᱛᱮᱦᱮᱧ ᱛᱳ ᱵᱟᱹᱧ ᱨᱩᱣᱟᱹᱲ ᱫᱟᱲᱮᱭᱟᱜ ᱠᱟᱱᱟ ᱛᱳ ᱟᱢ ᱡᱮᱴᱟ ᱨᱟᱱ ᱤᱧ ᱮᱢ ᱟᱠᱟᱫ ᱢᱮᱭᱟ ᱚᱱᱟᱜᱮ ᱢᱚᱡᱛᱮ ᱢᱟᱱᱮ ᱤᱭᱟᱹ ᱵᱷᱟᱵᱮ ᱡᱚᱢ ᱢᱮ ᱛᱳ ᱚᱱᱠᱟ ᱡᱚᱢ ᱠᱟᱛᱮᱫ ᱛᱮᱦᱮᱧ ᱫᱚ ᱛᱟᱦᱮᱱ ᱛᱳ ᱜᱟᱯᱟ ᱥᱮᱛᱟᱜ ᱟᱢ ᱪᱮᱢᱵᱟᱨᱮᱢ ᱦᱤᱡᱩᱜᱼᱟ ᱛᱳ ᱚᱸᱰᱮᱜᱮᱧ ᱧᱮᱞ ᱢᱮᱭᱟ ᱚᱸᱰᱮᱜᱮᱧ ᱪᱮᱠᱟᱯ ᱢᱮᱭᱟ ᱥᱮ ᱪᱮᱫ ᱞᱮᱠᱟ ᱵᱷᱟᱵᱽᱛᱮ ᱨᱟᱱ ᱠᱚ ᱪᱮᱫ ᱪᱮᱫ ᱦᱮᱸ ᱪᱮᱫ ᱦᱩᱭ ᱟᱠᱟᱱ ᱛᱟᱢᱟ ᱛᱳ ᱚᱱᱮ ᱡᱮ ᱨᱟᱱ ᱢᱮᱱᱟᱜᱼᱟ ᱚᱲᱟᱜ ᱨᱮ ᱡᱮᱴᱟ ᱵᱚᱦᱚᱜ ᱦᱟᱥᱩ ᱦᱮᱸ ᱚᱱᱟ ᱠᱚᱜᱮ ᱚᱱᱟ ᱢᱟᱱᱮ ᱡᱚᱢ ᱢᱮ ᱦᱮᱸ ᱪᱮᱢᱵᱟᱨ ᱨᱮ ᱦᱮᱡ ᱠᱟᱛᱮᱫ ᱦᱮᱸ ᱜᱟᱯᱟᱢ ᱪᱮᱠᱟᱯ ᱮᱱ ᱜᱮ ᱦᱮᱸ ᱦᱮᱸ ᱥᱮᱭ ᱦᱮᱸ ᱦᱮᱸ ᱟᱫᱚ ᱜᱟᱯᱟ ᱦᱮᱸ ᱪᱮᱢᱵᱟᱨ ᱨᱮ ᱦᱤᱡᱩᱜ ᱢᱮ ᱜᱟᱯᱟᱧ ᱪᱮᱠᱟᱯᱞᱮᱢ ᱜᱮ ᱛᱟᱦᱚᱞᱮ ᱚᱸᱰᱮᱜᱮᱧ ᱵᱩᱡᱷᱟᱹᱣᱟ ᱡᱮ ᱪᱮᱫ ᱛᱟᱦᱚᱞᱮ ᱤᱧ ᱵᱷᱟᱜᱮ ᱢᱚᱱᱫᱚᱧ ᱵᱩᱡᱷᱟᱹᱣᱟ ᱛᱚᱠᱷᱚᱱᱜᱮᱧ ᱞᱟᱹᱭᱟᱢᱟ ᱦᱟᱸᱜ ᱞᱟᱹᱭᱟᱢᱟᱹᱧ ᱦᱮᱸ ᱦᱮᱸ ᱦᱮᱸ ᱪᱮᱫ ᱦᱮᱸ ᱦᱮᱸ ᱴᱷᱤᱠ ᱜᱮᱭᱟ